ᱥᱮᱨᱮᱧ ᱫᱩᱨᱟᱹᱝ ᱞᱟᱹᱜᱤᱫ ᱤᱧᱟᱹᱜ ᱥᱚᱨᱮᱥ ᱨᱟᱹᱲ ᱫᱚ ᱞᱟᱜᱽᱲᱮ ᱪᱮᱫᱟᱜ ᱥᱮ ᱞᱟᱜᱽᱲᱮ ᱥᱮᱨᱮᱧ ᱫᱚ ᱵᱚᱸᱜᱟ ᱥᱮᱨᱮᱧ ᱠᱟᱱᱟ ᱢᱮᱱᱛᱮ ᱡᱟᱦᱟ ᱥᱚᱨᱦᱟᱭ ᱥᱮᱨᱮᱧ ᱢᱚᱬᱮ ᱫᱤᱱ ᱫᱷᱚᱨᱮ ᱥᱚᱨᱦᱟᱭ ᱥᱮᱨᱮᱧᱚᱜ ᱨᱮᱦᱚᱸ ᱡᱟᱦᱟ ᱫᱚ ᱵᱚᱸᱜᱟ ᱡᱟᱭᱜᱟ ᱠᱟᱱᱟ ᱥᱮ ᱵᱚᱸᱜᱟ ᱠᱚ ᱩᱨᱩᱢᱚᱜᱼᱟ ᱚᱱᱰᱮ ᱫᱚ ᱞᱟᱜᱽᱲᱮ ᱜᱮᱠᱚ ᱥᱮᱨᱮᱧᱟ ᱚᱱᱟ ᱨᱟᱦᱟ ᱞᱟᱜᱽᱲᱮ ᱨᱟᱦᱟ ᱫᱚ ᱟᱹᱰᱤ ᱱᱟᱯᱟᱭ ᱟᱧᱡᱚᱢ ᱛᱮ ᱥᱮᱨᱮᱧ ᱦᱚᱸ ᱟᱧᱡᱚᱢ ᱨᱮ ᱢᱚᱸᱡ ᱦᱟᱦᱟᱲᱟ ᱜᱮ ᱟᱨ ᱚᱱᱟ ᱥᱮᱨᱮᱧ ᱛᱟᱞᱟ ᱛᱮᱜᱮ ᱵᱩᱡᱟ ᱱᱤᱛᱚᱜ ᱫᱚ ᱵᱚᱸᱜᱟᱭ ᱟᱹᱨᱩᱭᱮ ᱠᱟᱱᱟ ᱥᱮ ᱵᱚᱸᱜᱟᱭ ᱧᱩᱢ ᱦᱟᱞᱟᱝ ᱮᱫᱮ ᱠᱟᱱᱟ ᱥᱮ ᱵᱚᱸᱜᱟ ᱢᱮᱱᱟᱭᱟ ᱚᱱᱟ ᱠᱷᱟᱹᱛᱤᱨ ᱛᱮᱜᱮ ᱞᱟᱜᱽᱲᱮ ᱤᱧᱫᱚ ᱞᱟᱸᱜᱽᱲᱮ ᱥᱮᱨᱮᱧ ᱜᱮ ᱡᱟᱹᱥᱛᱤᱧ ᱠᱩᱥᱤᱭᱟᱜᱼᱟ